ᱤᱧ ᱫᱚ ᱤᱧ ᱢᱤᱫᱴᱮᱱ ᱠᱟᱹᱴᱤᱡ ᱨᱤᱥᱤᱯᱤ ᱡᱟᱦᱟᱸ ᱫᱚ ᱟᱲᱟᱜ ᱵᱷᱟᱡᱟ ᱡᱟᱦᱟᱸ ᱫᱚ ᱰᱟᱝᱨᱟ ᱠᱟᱴᱟ ᱟᱲᱟᱜ ᱡᱟᱦᱟᱸ ᱫᱚ ᱠᱩᱞᱮ ᱠᱷᱟᱲᱟ ᱠᱚ ᱢᱮᱛᱟᱜ ᱠᱟᱱᱟ ᱛᱤᱦᱤᱧ ᱟᱲᱟᱜ ᱵᱷᱟᱡᱟᱭᱮ ᱤᱧ ᱮᱦᱚᱯᱼᱟ ᱯᱩᱭᱞᱩ ᱨᱮᱫᱚ ᱡᱟᱦᱟᱸ ᱢᱟᱴᱷ ᱠᱷᱚᱱ ᱥᱤᱫᱽ ᱟᱹᱜᱩᱭᱟᱠᱟᱫ ᱰᱟᱝᱨᱟ ᱠᱟᱴᱟ ᱟᱲᱟᱜ ᱢᱚᱡ ᱛᱮ ᱥᱟᱞᱟ ᱥᱟᱯᱷᱟ ᱠᱟᱛᱮᱫ ᱜᱮᱫ ᱠᱟᱛᱮᱫ ᱟᱹᱨᱩᱵ ᱠᱟᱛᱮᱫ ᱢᱤᱫᱴᱮᱱ ᱯᱷᱟᱛᱭᱟᱜ ᱨᱮ ᱫᱟᱜ ᱤᱧ ᱦᱟᱭᱮᱫ ᱚᱪᱚᱭᱟ ᱤᱱᱟᱹ ᱛᱟᱭᱚᱢ ᱟᱞᱮ ᱫᱚ ᱜᱮᱥ ᱨᱮ ᱟᱹᱰᱤ ᱜᱮᱥ ᱨᱮᱞᱮ ᱤᱥᱤᱱᱟ ᱟᱫᱚᱢ ᱠᱚᱫᱚ ᱪᱩᱞᱦᱟᱹ ᱨᱮᱠᱚ ᱤᱥᱤᱱᱟ ᱜᱮᱥ ᱨᱮ ᱞᱟᱹᱜᱤᱫ ᱫᱚ ᱯᱩᱭᱞᱩ ᱫᱚ ᱤᱧ ᱡᱟᱦᱟᱸ ᱜᱮᱥ ᱴᱷᱮᱱ ᱚᱸᱰᱮᱜᱮ ᱤᱧ ᱵᱩᱞᱩᱝ ᱥᱩᱱᱩᱢ ᱨᱚᱥᱩᱱ ᱠᱚᱴᱮᱡᱽ ᱠᱟᱛᱮ ᱤᱧ ᱟᱹᱜᱩ ᱥᱩᱨᱟ ᱤᱱᱟᱹᱛᱟᱭᱚᱢ ᱡᱟᱦᱟᱸ ᱤᱧᱟᱹᱜ ᱠᱚᱲᱟᱭ ᱦᱮᱱᱟᱜ ᱛᱤᱧ ᱠᱚᱲᱟᱭ ᱤᱧ ᱪᱚᱸᱫᱟᱭᱟ ᱪᱚᱸᱫᱟ ᱠᱟᱛᱮᱫ ᱱᱚᱶᱟ ᱜᱮᱥ ᱳᱱ ᱠᱟᱛᱮᱫ ᱛᱚᱵᱮ ᱥᱮᱸᱜᱮᱞ ᱫᱷᱩᱨᱭᱟᱹᱣ ᱠᱟᱛᱮᱫ ᱜᱮᱥ ᱡᱟᱦᱟᱸ ᱡᱩᱞᱩᱜ ᱛᱤᱧᱟᱹ ᱠᱚᱲᱟᱭ ᱞᱚᱞᱚᱜᱼᱟ ᱞᱚᱞᱚ ᱠᱟᱛᱮᱫ ᱡᱟᱦᱟᱸ ᱥᱩᱱᱩᱢ ᱤᱧ ᱟᱹᱜᱩ ᱟᱠᱟᱫᱼᱟ ᱤᱛᱤᱧ ᱥᱩᱱᱩᱢ ᱚᱱᱟᱧ ᱫᱩᱞᱟᱜᱼᱟ ᱤᱱᱟᱹ ᱛᱟᱭᱚᱢ ᱞᱚᱞᱚ ᱠᱟᱛᱮᱫ ᱡᱟᱦᱟᱸ ᱢᱟᱹᱨᱤᱡ ᱨᱚᱦᱚᱲ ᱢᱟᱹᱨᱤᱡ ᱚᱱᱟᱧ ᱞᱟᱜᱟᱣᱟ ᱤᱱᱟᱹ ᱢᱤᱫ ᱜᱷᱟᱹᱲᱤᱡ ᱞᱚᱞᱚ ᱵᱟᱲᱟ ᱠᱟᱛᱮᱫ ᱡᱟᱦᱟᱸ ᱟᱲᱟᱜ ᱤᱧ ᱟᱹᱜᱩ ᱟᱠᱟᱫ ᱚᱱᱟᱧ ᱠᱷᱟᱸᱡᱚ ᱠᱮᱫ ᱜᱮ ᱠᱷᱟᱫᱞᱤ ᱠᱟᱛᱮ ᱢᱤᱫ ᱜᱷᱟᱹᱲᱤᱡ ᱯᱚᱴᱚᱢ ᱦᱟᱛᱟᱲ ᱠᱟᱜ ᱤᱧ ᱞᱟᱵᱟᱣ ᱧᱚᱜ ᱠᱟᱛᱮᱫ ᱰᱷᱟᱠᱱᱤ ᱚᱴᱟᱜ ᱠᱟᱛᱮᱫ ᱵᱩᱞᱩᱝ ᱤᱧ ᱞᱟᱜᱟᱣ ᱤᱧ ᱤᱱᱟᱹ ᱛᱟᱭᱚᱢ ᱵᱟᱨᱯᱮ ᱯᱟᱠ ᱜᱷᱟᱱᱴᱟ ᱠᱟᱛᱮᱫ ᱟᱵᱟᱨ ᱦᱚᱸᱧ ᱯᱚᱴᱚᱢ ᱠᱟᱜᱼᱟ ᱤᱱᱠᱟ ᱜᱮ ᱢᱳᱴᱟ ᱢᱩᱴᱤ ᱜᱮᱥ ᱫᱚ ᱟᱹᱰᱤ ᱡᱳᱨ ᱡᱩᱞᱩᱜ ᱛᱤᱧ ᱛᱮ ᱫᱚᱥ ᱯᱚᱰᱨᱳ ᱢᱤᱱᱤᱴ ᱢᱩᱫᱨᱮ ᱤᱥᱤᱱᱚᱜ ᱛᱤᱧ ᱵᱟᱲᱟᱭ ᱞᱮᱠᱟ ᱜᱮᱥ ᱨᱮᱱᱟᱜ ᱟᱸᱡᱽ ᱫᱚ ᱴᱷᱟᱲᱟᱧ ᱠᱚᱢ ᱧᱚᱜᱽ ᱠᱟᱜᱼᱟ ᱤᱱᱟᱹ ᱛᱟᱭᱚᱢ ᱟᱹᱰᱤ ᱞᱟᱵᱟᱣ ᱛᱟᱭᱚᱢ ᱞᱟᱵᱟᱣᱭᱮᱱ ᱯᱚᱨ ᱛᱤ ᱛᱮ ᱟᱵᱟᱨ ᱯᱮ ᱯᱩᱱ ᱯᱟᱠᱤᱧ ᱜᱷᱟᱱᱴᱟ ᱠᱟᱛᱮᱫ ᱤᱥᱤᱱᱚᱜ ᱚᱠᱛᱚ ᱞᱟᱦᱟ ᱧᱚᱜ ᱨᱮ ᱨᱚᱥᱩᱱ ᱡᱟᱦᱟᱸᱧ ᱠᱚᱴᱮᱡ ᱟᱠᱟᱫ ᱚᱱᱟᱧ ᱞᱟᱜᱟᱣ ᱟᱫᱜᱮ ᱟᱨ ᱛᱤᱱᱟᱹᱜ ᱜᱟᱱ ᱫᱟᱜ ᱞᱟᱜᱟᱜᱼᱟ ᱮᱱᱠᱟ ᱞᱮᱠᱟ ᱫᱟᱜ ᱫᱩᱞ ᱠᱟᱛᱮᱫ ᱢᱤᱫ ᱜᱷᱟᱹᱲᱤᱡ ᱦᱮᱰᱮᱡ ᱧᱚᱜ ᱠᱟᱛᱮᱫ ᱠᱟᱛᱮᱫ ᱤᱧ ᱯᱷᱮᱰ ᱠᱮᱫᱜᱮ ᱟᱫᱚ ᱩᱛᱩ ᱛᱮᱭᱟᱨᱮᱱ ᱜᱮ ᱛᱳ ᱱᱚᱣᱟ ᱫᱚ ᱟᱞᱮ ᱵᱚᱨᱫᱷᱚᱢᱟᱱ ᱨᱮᱫᱚ ᱱᱚᱝᱠᱟ ᱞᱮ ᱨᱚᱲᱟ ᱥᱮ ᱱᱚᱝᱠᱟ ᱞᱮ ᱩᱛᱩᱭᱟ